ᱤᱧ ᱟᱢ ᱫᱚᱠᱟᱱᱤᱧ ᱦᱮᱡ ᱟᱠᱟᱱᱟᱧ ᱵᱟᱹᱵᱩ ᱦᱚᱲ ᱠᱚ ᱞᱟᱹᱭᱟᱹᱧ ᱠᱟᱱᱟ ᱥᱮ ᱪᱮᱫ ᱟᱢ ᱮᱢ ᱠᱚᱨᱟᱣ ᱮᱫᱟ ᱮᱢ ᱠᱚᱨᱟᱣᱮᱫ ᱠᱷᱟᱡ ᱤᱧᱟᱹᱜ ᱯᱮᱱ ᱠᱟᱨᱰ ᱵᱟᱹᱱᱩᱜ ᱛᱤᱧᱟ ᱛᱳ ᱠᱚᱨᱟᱣ ᱠᱟᱹᱛᱤᱧ ᱢᱮ ᱤᱧ ᱨᱮᱠᱚ ᱠᱷᱚᱡᱤᱧ ᱠᱟᱱᱟ ᱠᱚ ᱡᱮ ᱵᱟᱝᱠᱷᱟᱱ ᱟᱢᱟᱜ ᱠᱷᱟᱛᱟ ᱵᱟᱝ ᱠᱷᱩᱞᱟᱹᱜ ᱛᱟᱢᱟ ᱛᱳ ᱚᱱᱟ ᱞᱟᱹᱜᱤᱫᱛᱮᱧ ᱦᱮᱡ ᱟᱠᱟᱱᱟ ᱟᱨ ᱛᱤᱱᱟᱹᱜ ᱫᱤᱱ ᱠᱚᱛᱮᱢ ᱠᱚᱨᱟᱣᱟᱹᱧᱟ ᱛᱳ ᱤᱱᱟᱹᱜ ᱞᱟᱹᱭᱟᱹᱧ ᱢᱮ ᱪᱮᱫ ᱪᱮᱫ ᱞᱟᱜᱟᱜᱼᱟ ᱡᱮ ᱪᱮᱫ ᱠᱚ ᱞᱟᱜᱟᱜᱼᱟ ᱚᱱᱟ ᱠᱚ ᱞᱟᱹᱭᱟᱹᱧ ᱢᱮ ᱟᱫᱚ ᱚᱱᱟᱠᱚ ᱟᱹᱜᱩ ᱠᱟᱛᱮᱫ ᱤᱧ ᱦᱤᱡᱩᱜᱼᱟ ᱠᱚᱦᱚᱸ ᱞᱟᱜᱟᱜᱼᱟ ᱥᱮ ᱪᱮᱫ ᱠᱚ ᱞᱟᱜᱟᱜᱼᱟ ᱚᱱᱟ ᱠᱚᱢ ᱞᱟᱹᱭᱟᱹᱧᱟ ᱛᱚ ᱚᱠᱟ ᱦᱤᱞᱳᱜ ᱠᱚᱛᱤᱧ ᱦᱤᱡᱩᱜᱼᱟ ᱛᱤᱱᱟᱹᱜ ᱫᱤᱱᱛᱮᱢ ᱡᱩᱛᱟᱹᱧᱟᱹ ᱚᱱᱟᱠᱚ ᱞᱟᱹᱭᱟᱹᱧ ᱢᱮ ᱜᱟᱯᱟ ᱠᱚᱛᱤᱧ ᱦᱤᱡᱩᱜᱼᱟ ᱠᱷᱟᱱ ᱫᱚ ᱦᱤᱡᱩᱜ ᱤᱧ ᱫᱚᱥ ᱵᱟᱡᱟ ᱯᱚᱨᱮ ᱠᱚᱛᱮ ᱱᱟᱥᱛᱟ ᱪᱟᱭ ᱱᱟᱥᱛᱟ ᱠᱚ ᱡᱚᱢ ᱵᱟᱲᱟ ᱠᱟᱛᱮᱫ ᱟᱨ ᱵᱮᱱᱟᱣ ᱠᱟᱛᱤᱧᱟᱢ